ᱟᱫᱤᱵᱟᱥᱤ ᱠᱚᱣᱟᱜ ᱟᱹᱭᱫᱟᱹᱨ ᱠᱷᱟᱹᱛᱤᱨ ᱛᱮ ᱥᱚᱨᱠᱟᱨ ᱩᱱᱟᱹᱜ ᱵᱟᱭ ᱧᱮᱞᱮᱫ ᱵᱚᱱᱟ ᱠᱤᱱᱛᱩ ᱟᱵᱚ ᱡᱟᱦᱟᱱᱟᱜ ᱜᱮᱵᱚᱱ ᱱᱚᱜᱼᱚᱭ ᱵᱚᱱ ᱠᱟᱹᱭᱡᱟᱹ ᱠᱷᱟᱹᱯᱟᱹᱨᱤᱜ ᱠᱟᱱᱟᱵᱚᱱ ᱠᱟᱹᱭᱡᱟᱹ ᱠᱷᱟᱹᱯᱟᱹᱨᱤ ᱨᱮ ᱛᱟᱯᱟᱢ ᱠᱟᱱᱟ ᱵᱚᱱ ᱱᱚᱣᱟ ᱫᱚ ᱟᱵᱚ ᱫᱚ ᱱᱤᱛᱳᱜ ᱥᱚᱨᱠᱟᱨ ᱴᱷᱮᱡ ᱫᱚ ᱱᱚᱣᱟ ᱫᱚ ᱦᱩᱱᱟᱹᱝ ᱵᱟᱭ ᱤᱭᱟᱹ ᱫᱚᱨᱠᱟᱨ ᱦᱩᱱᱟᱹᱝ ᱪᱟᱞᱟᱜ ᱫᱚᱨᱠᱟᱨ ᱦᱩᱱᱟᱹᱝ ᱟᱵᱚ ᱫᱚ ᱱᱚᱰᱮ ᱟᱵᱚ ᱫᱚ ᱟᱵᱚ ᱢᱟᱺᱡᱷᱤ ᱢᱚᱬᱮ ᱦᱚᱲᱟᱜ ᱜᱮ ᱱᱚᱣᱟ ᱦᱩᱱᱟᱹᱝ ᱠᱟᱹᱢᱤ ᱠᱟᱱᱟ ᱱᱚᱣᱟ ᱜᱮ ᱛᱟᱵᱚᱱ ᱢᱩᱪᱟᱹᱫ ᱵᱤᱪᱟᱹᱨ ᱠᱟᱱᱟ ᱱᱚᱣᱟ ᱜᱮ ᱢᱟᱺᱡᱷᱤ ᱢᱚᱬᱮ ᱦᱚᱲᱜᱮ ᱡᱟᱦᱟᱸᱭ ᱢᱮᱱᱠᱮᱫᱟ ᱟᱹᱛᱩᱼᱴᱚᱞᱟ ᱨᱮᱱᱟᱜ ᱡᱟᱱᱟᱜ ᱜᱮ ᱦᱩᱭᱮᱱᱟ ᱠᱤᱱᱛᱩ ᱱᱚᱣᱟ ᱨᱮᱱᱟᱜ ᱥᱚᱨᱠᱟᱨ ᱱᱚᱣᱟ ᱫᱷᱮᱭᱟᱱ ᱟᱵᱚ ᱟᱹᱭᱫᱟᱹᱨ ᱵᱟᱭ ᱤᱭᱟᱹᱭᱮᱫᱼᱟ ᱮᱢᱮᱫᱼᱟ ᱪᱮᱠᱟᱛᱮ ᱱᱚᱣᱟ ᱜᱮᱛᱟᱵᱚᱱ ᱟᱵᱚᱣᱟᱜ ᱤᱭᱟᱹ ᱠᱟᱱᱟ ᱟᱵᱚ ᱥᱚᱨᱠᱟᱨ ᱫᱚ ᱡᱟᱱᱟᱜ ᱧᱮᱞ ᱢᱟ ᱟᱞᱚ ᱠᱳᱨᱴᱼᱠᱟᱪᱷᱟᱨᱤ ᱱᱚᱣᱟ ᱟᱞᱚ ᱦᱩᱭᱩᱜ ᱢᱟ ᱠᱤᱱᱛᱩ ᱱᱚᱣᱟ ᱡᱤᱱᱤᱥ ᱵᱟᱭ ᱦᱩᱭᱩᱜ ᱠᱟᱱᱟ ᱱᱚᱜᱼᱚ ᱱᱚᱣᱟᱜᱮ ᱥᱚᱨᱠᱟᱨ ᱴᱷᱮᱡ ᱢᱤᱴᱤᱡ ᱢᱮᱱᱟᱜᱼᱟ ᱟᱵᱚᱣᱟᱜ ᱫᱚ ᱡᱟᱦᱟᱱᱟᱜ ᱜᱮ ᱵᱤᱪᱟᱹᱨ ᱢᱮᱱᱟᱜᱼᱟ ᱵᱮᱥ ᱵᱤᱪᱟᱹᱨ ᱢᱮᱱᱟᱜᱼᱟ ᱟᱹᱛᱩ ᱵᱤᱪᱟᱹᱨ ᱢᱮᱱᱟᱜᱼᱟ ᱡᱟᱦᱟᱱᱟᱜ ᱜᱮ ᱦᱩᱭ ᱞᱮᱱᱠᱷᱟᱡ ᱫᱚ ᱱᱚᱜᱱᱟ ᱠᱚ ᱟᱵᱚ ᱜᱮᱵᱚᱱ ᱟᱹᱛᱩ ᱯᱟᱲᱟ ᱨᱮᱜᱮ ᱱᱚᱣᱟ ᱦᱩᱭ ᱫᱟᱲᱮᱭᱟᱜᱼᱟ ᱦᱩᱭᱩᱜ ᱫᱚᱨᱠᱟᱨᱚᱜ ᱠᱟᱱᱟ ᱱᱚᱸᱰᱮ ᱜᱮ ᱪᱟᱵᱟ ᱫᱚᱨᱠᱟᱨᱚᱜ ᱠᱟᱱᱟ ᱠᱤᱱᱛᱩ ᱱᱤᱛᱳᱜ ᱚᱱᱟᱠᱚ ᱵᱟᱝ ᱢᱟᱱᱟᱣ ᱵᱟᱛᱟᱣ ᱠᱟᱛᱮᱫ ᱟᱵᱚ ᱱᱚᱜᱼᱚᱭ ᱵᱟᱝ ᱢᱟᱱᱟᱣ ᱵᱟᱛᱟᱣ ᱠᱟᱛᱮᱫ ᱱᱚᱜᱼᱚᱭ ᱠᱳᱨᱴ ᱠᱟᱪᱷᱟᱨᱤ ᱥᱮᱫ ᱵᱚᱱ ᱫᱟᱹᱲᱮᱫᱟ ᱵᱚᱱ ᱚᱱᱟᱜᱮ ᱥᱚᱨᱠᱟᱨ ᱱᱤᱭᱟᱹᱜᱮ ᱟᱹᱭᱫᱟᱹᱨᱤ ᱢᱮᱱᱟᱜᱼᱟ ᱡᱮ ᱦᱮᱸ ᱱᱚᱝᱠᱟ ᱮᱢᱟ ᱟᱞᱮ ᱢᱮ ᱟᱞᱮ ᱦᱚᱸ ᱩᱯᱨᱩᱢ ᱪᱮᱫ ᱱᱚᱣᱟ ᱠᱟᱛᱮᱫ ᱜᱮ ᱟᱞᱮᱫᱚ ᱥᱚᱝᱵᱤᱫᱷᱟᱱ ᱨᱮ ᱛᱟᱵᱚᱱ ᱱᱚᱣᱟ ᱡᱤᱱᱤᱥ ᱢᱮᱱᱟᱜᱼᱟ ᱟᱵᱚ ᱠᱚ ᱮᱢ ᱟᱠᱟᱫ ᱵᱚᱱᱟ ᱠᱚ ᱥᱚᱝᱵᱤᱫᱷᱟᱱ ᱨᱮᱠᱚ ᱮᱢᱟ ᱟᱠᱟᱫ ᱵᱚᱱᱟ ᱪᱮ ᱵᱟᱝᱟ ᱟᱵᱚ ᱫᱚ ᱠᱳᱨᱴ ᱠᱟᱪᱷᱟᱨᱤ ᱫᱚ ᱵᱟᱵᱚᱱ ᱪᱟᱞᱟᱜᱼᱟ ᱱᱚᱣᱟ ᱤᱭᱟᱹ ᱨᱮᱜᱮ ᱛᱟᱵᱚᱱ ᱟᱵᱚᱣᱟᱜ ᱫᱚ ᱛᱟᱵᱚᱱ ᱢᱮᱱᱟᱜᱼᱟ ᱱᱚᱣᱟ ᱟᱹᱛᱩ ᱟᱹᱛᱩ ᱢᱟᱺᱡᱷᱤ ᱢᱚᱬᱮ ᱦᱚᱲ ᱛᱮᱜᱮ ᱱᱚᱣᱟ ᱥᱟᱞᱟ ᱜᱚᱴᱟ ᱨᱮᱱᱟᱜ ᱢᱮᱱᱟᱜᱼᱟ ᱱᱚᱣᱟ ᱜᱮ ᱥᱚᱨᱠᱟᱨ ᱴᱷᱮᱱ ᱤᱧᱟᱹᱜ ᱛᱟᱹᱨᱤᱠᱷ ᱢᱮᱱᱟᱜᱼᱟ ᱢᱮᱱᱛᱮ ᱫᱚ